ᱦᱩᱸ ᱟᱹᱰᱤᱢᱟᱨᱟᱝ ᱦᱮᱯᱲᱟᱣᱨᱤᱧ ᱟᱬᱜᱳ ᱞᱮᱱᱟ ᱢᱮᱱ ᱞᱮᱱᱠᱷᱟᱱ ᱫᱚ ᱚᱱᱟ ᱞᱟᱹᱜᱤᱫ ᱯᱨᱮᱠᱴᱤᱥ ᱫᱚ ᱟᱹᱰᱤ ᱢᱟᱲᱟᱝ ᱠᱷᱚᱱ ᱦᱩᱭ ᱟᱠᱟᱫᱤᱧ ᱛᱟᱦᱮᱱ ᱤᱧ ᱪᱷᱚ ᱢᱟᱥ ᱢᱟᱲᱟᱝ ᱠᱷᱚᱱ ᱠᱷᱩᱵ ᱠᱩᱨᱩᱢᱩᱴᱩᱧ ᱪᱷᱩᱴᱟᱹᱣ ᱞᱮᱱᱟ ᱚᱱᱟ ᱯᱟᱭᱨᱟᱜ ᱯᱨᱮᱠᱴᱤᱥ ᱨᱮ ᱚᱱᱟ ᱯᱨᱮᱠᱴᱤᱥ ᱨᱮ ᱠᱚᱱᱴᱤᱱᱤᱭᱩ ᱢᱟᱱᱮ ᱰᱮᱞᱤ ᱥᱮᱛᱟᱜ ᱟᱨ ᱟᱹᱭᱩᱵ ᱵᱟᱨ ᱫᱷᱟᱣᱤᱧ ᱯᱨᱮᱠᱴᱤᱥᱟ ᱵᱟᱨ ᱫᱷᱟᱣᱤᱧ ᱯᱨᱮᱠᱴᱤᱥ ᱠᱷᱟᱱ ᱫᱚ ᱢᱟᱱᱮ ᱠᱚᱱᱴᱤᱱᱤᱭᱩ ᱜᱷᱚᱱᱴᱮᱭ ᱯᱚᱨᱮ ᱰᱮᱞᱤ ᱥᱮᱛᱟᱜ ᱟᱨ ᱜᱷᱚᱱᱴᱮ ᱯᱚᱨᱮ ᱛᱟᱨᱟᱥᱤᱧ ᱚᱠᱛᱚ ᱵᱟᱨᱫᱷᱟᱣᱤᱧ ᱯᱟᱭᱨᱟᱜᱼᱟ ᱵᱟᱨ ᱫᱷᱟᱣ ᱯᱟᱭᱨᱟ ᱠᱟᱛᱮ ᱠᱷᱩᱵ ᱡᱩᱛ ᱠᱩᱨᱩᱢᱩᱴᱩ ᱠᱟᱛᱮ ᱤᱧᱟᱹᱜ ᱚᱱᱮ ᱠᱚᱥᱴᱚ ᱠᱷᱩᱵ ᱠᱚᱥᱴᱚ ᱠᱟᱛᱮ ᱤᱧ ᱚᱱᱟᱨᱮᱧ ᱥᱟᱠᱥᱮᱥᱯᱷᱩᱞ ᱮᱱᱟ ᱮᱱᱠᱷᱟᱱ ᱚᱱᱟᱨᱮ ᱯᱟᱭᱨᱟ ᱤᱫᱤ ᱠᱟᱛᱮᱜ ᱟᱹᱰᱤᱡᱳᱨ ᱜᱮ ᱠᱷᱟᱴᱟᱣ ᱯᱟᱲᱟᱣ ᱟᱠᱟᱫ ᱞᱤᱧᱟᱹ ᱱᱚᱝᱠᱟᱧ ᱠᱷᱟᱴᱟᱣ ᱠᱟᱱᱟ ᱢᱟᱱᱮ ᱡᱚᱢ ᱧᱩ ᱠᱟᱛᱮ ᱠᱷᱟᱹᱞᱤ ᱚᱱᱟ ᱟᱨ ᱚᱱᱟᱜᱮ ᱠᱟᱹᱢᱠᱟᱱ ᱛᱟᱦᱮᱱ ᱮᱴᱟᱜᱟᱜ ᱠᱚᱫᱚ ᱵᱟᱝᱼᱟ ᱯᱟᱭᱨᱟ ᱯᱟᱭᱨᱟᱛᱮ ᱤᱧ ᱠᱷᱩᱜᱟᱱ ᱯᱟᱭᱨᱟ ᱵᱷᱟᱜᱟᱣ ᱠᱟᱛᱮ ᱟᱹᱰᱤᱜᱟᱱ ᱤᱧᱟᱹᱜ ᱠᱟᱹᱢᱤᱛᱤᱧ ᱯᱩᱨᱟᱹᱣ ᱠᱟᱱᱟ ᱚᱸᱰᱮ ᱠᱷᱚᱱ ᱯᱟᱭᱨᱟᱜ ᱞᱟᱹᱜᱤᱫᱼᱛᱮ ᱤᱧ ᱥᱟᱞᱟᱜ ᱟᱹᱰᱤᱜᱟᱱ ᱠᱚᱲᱟ ᱜᱤᱫᱽᱨᱟᱹ ᱠᱚ ᱛᱟᱦᱮᱱᱟ ᱩᱱᱠᱩ ᱠᱚᱦᱚᱸ ᱤᱧ ᱞᱟᱹᱭ ᱟᱠᱟᱫ ᱠᱚᱣᱟ ᱟᱵᱚ ᱯᱟᱭᱨᱟ ᱞᱮᱱᱠᱷᱟᱱ ᱫᱚ ᱢᱤᱫᱴᱟᱝ ᱦᱚᱲᱢᱚᱨᱮ ᱟᱹᱰᱤ ᱢᱟᱨᱟᱝ ᱟᱡᱟᱨ ᱠᱷᱚᱱ ᱦᱚᱸ ᱵᱟᱧᱪᱟᱣ ᱦᱩᱭᱩᱜᱼᱟ ᱯᱟᱭᱨᱟ ᱞᱮᱱᱠᱷᱟᱱ ᱫᱚ ᱠᱷᱩᱵ ᱥᱟᱹᱱᱛᱤ ᱵᱩᱡᱷᱟᱹᱜᱼᱟ ᱟᱨ ᱟᱹᱰᱤ ᱱᱟᱯᱟᱭ ᱜᱮᱢ ᱛᱟᱦᱮᱸ ᱠᱚᱜᱼᱟ